ᱦᱮᱞᱳ ᱚᱥᱤᱛ ᱵᱟᱵᱩ ᱟᱢ ᱢᱮᱱᱟᱢ ᱟᱥᱮ ᱵᱚᱞᱮ ᱦᱟᱴ ᱧᱮᱞ ᱞᱮ ᱦᱮᱡ ᱟᱠᱟᱱᱟ ᱟᱫᱚ ᱦᱳᱭ ᱫᱟᱜᱛᱮ ᱮᱥᱮᱫ ᱟᱠᱟᱫ ᱞᱮᱭᱟᱭ ᱟᱫᱚ ᱛᱮᱦᱮᱧ ᱫᱚ ᱟᱢᱟᱜ ᱦᱳᱴᱮᱞ ᱨᱮᱜᱮ ᱞᱮ ᱡᱚᱢᱟ ᱟᱨ ᱡᱚᱢ ᱠᱟᱛᱮᱫ ᱞᱮ ᱡᱟᱭᱜᱟᱜᱼᱟ ᱵᱟᱞᱮ ᱤᱥᱤᱱ ᱫᱟᱲᱮᱭᱟᱜ ᱠᱟᱱ ᱫᱚ ᱦᱚᱭ ᱫᱟᱜᱛᱮ ᱮᱥᱮᱫ ᱟᱠᱟᱫ ᱞᱮᱫᱚᱭ ᱧᱤᱫᱟᱹ ᱦᱚᱸᱞᱮ ᱧᱤᱫᱟᱹᱜ ᱜᱮᱭᱟ ᱦᱮᱸ ᱟᱨ ᱪᱤᱠᱟᱹᱭᱟᱢ ᱢᱟᱱᱮ ᱤᱥᱤᱱ ᱠᱟᱜ ᱢᱮ ᱟᱞᱮ ᱵᱟᱠᱷᱨᱟ ᱠᱚ ᱟᱨ ᱞᱮ ᱡᱚᱢᱟ ᱟᱢᱟᱜ ᱦᱳᱴᱮᱞ ᱨᱮᱜᱮ ᱟᱨ ᱞᱮ ᱡᱟᱭᱜᱟ ᱡᱚᱝᱼᱚᱜᱼᱟ ᱦᱮᱸ ᱱᱤᱛᱚᱜ ᱡᱟᱦᱟᱸ ᱞᱮᱠᱟᱧ ᱢᱮᱱ ᱟᱠᱟᱫᱮᱭᱟ ᱟᱢᱤᱡ ᱵᱚᱭᱦᱟ ᱛᱟᱢ ᱢᱟᱱᱮ ᱢᱮᱛᱟᱭ ᱠᱟᱹᱱᱟᱹᱧ ᱫᱟᱜ ᱞᱩ ᱦᱟᱛᱟᱲ ᱠᱟᱜ ᱢᱮ ᱫᱟᱜ ᱦᱤᱡᱩᱜ ᱠᱟᱱᱟ ᱯᱟᱨᱠᱚᱢ ᱠᱚ ᱩᱢᱩᱞ ᱦᱟᱛᱟᱲ ᱠᱟᱜ ᱢᱮ ᱚᱱᱠᱟᱧ ᱢᱮᱛᱟᱭ ᱠᱟᱱᱟ ᱮᱱᱠᱷᱟᱱ ᱩᱱᱤ ᱡᱟᱹᱯᱤᱫ ᱟᱠᱟᱫ ᱟᱭ ᱦᱮᱸ ᱢᱮᱱᱮᱫ ᱟᱭ ᱦᱮᱸ ᱨᱚᱲᱟᱭ ᱛᱚᱵᱮ ᱛᱚ ᱢᱮᱛᱟᱭ ᱠᱟᱹᱱᱟᱹᱧ ᱫᱟᱜ ᱱᱟᱦᱟᱜ ᱤᱭᱟᱹ ᱤᱧᱤᱧ ᱜᱷᱟᱹᱲᱤᱠᱚᱜᱼᱟ ᱢᱮᱱᱮᱫ ᱟᱹᱧ ᱫᱟᱜ ᱵᱟᱭ ᱚᱰᱳᱠᱚᱜᱼᱟ ᱢᱮᱱᱮ ᱟᱹᱧ ᱯᱮᱨᱮᱡ ᱠᱟᱜ ᱢᱮ ᱟᱢ ᱫᱟᱜ ᱚᱰᱳᱠᱚᱜ ᱡᱚᱠᱷᱚᱱ ᱚᱱᱟ ᱠᱚ ᱞᱩ ᱯᱮᱨᱮᱡ ᱠᱟᱜ ᱢᱮ ᱮᱱᱠᱷᱟᱱ ᱦᱮᱸᱭ ᱢᱮᱱᱮᱫᱼᱟᱭ ᱦᱟᱯᱮ ᱟᱫᱚ ᱞᱩᱭᱮ ᱟᱭ ᱪᱮᱫ ᱵᱟᱭ ᱞᱩᱭᱮᱜ ᱟᱜ ᱱᱟᱦᱟᱜ ᱚᱱᱠᱟᱧ ᱢᱮᱛᱟᱭ ᱠᱟᱱᱟ ᱟᱨ ᱤᱧ ᱪᱟᱞᱟᱜ ᱛᱮᱢᱟ ᱱᱟᱦᱟᱜ ᱮ ᱦᱟᱱᱮ ᱜᱷᱟᱹᱲᱤᱠᱚᱜᱼᱟ ᱱᱟᱦᱟᱜ ᱤᱱᱟᱹᱜ ᱛᱮ ᱫᱟᱜ ᱦᱚᱸ ᱵᱟᱭ ᱚᱰᱳᱠᱚᱜᱼᱟ ᱦᱮᱸ